ᱟᱪᱷᱟ ᱫᱟᱫᱟ ᱟᱢ ᱪᱮᱫ ᱮᱱᱮᱡ ᱥᱮᱨᱮᱧᱮᱢ ᱠᱩᱥᱤᱭᱟᱜᱼᱟ ᱟᱨ ᱪᱮᱫᱟᱜ ᱮᱢ ᱠᱩᱥᱤᱭᱟᱜᱼᱟ ᱚᱱᱟ ᱵᱟᱠᱷᱨᱟ ᱛᱮ ᱞᱟᱹᱭ ᱢᱮ ᱮᱱᱮᱡ ᱥᱮᱨᱮᱧ ᱫᱚ ᱤᱧᱟᱹᱜ ᱢᱟᱭᱟᱢ ᱨᱮ ᱚᱱᱟ ᱠᱚ ᱢᱮᱱᱟ ᱪᱮᱦᱮᱞ ᱪᱮᱯᱮᱞ ᱵᱟᱲᱟᱭ ᱠᱟᱱᱟ ᱛᱚ ᱪᱮᱫ ᱞᱮᱠᱟ ᱵᱷᱟᱵᱮ ᱛᱮᱧ ᱞᱟᱹᱭᱟᱢᱟ ᱮᱱᱦᱚᱸ ᱛᱤᱱᱟᱹᱜ ᱜᱟᱱ ᱢᱚᱪᱟ ᱠᱷᱚᱡ ᱥᱚᱫᱚᱨᱚᱜᱼᱟ ᱤᱱᱟᱹᱜ ᱜᱟᱱ ᱞᱟᱹᱭ ᱨᱮᱭᱟᱜ ᱪᱮᱥᱴᱟᱭᱟ ᱛᱚᱵᱮ ᱮᱱᱮᱡ ᱥᱮᱨᱮᱧ ᱫᱚ ᱟᱵᱚ ᱥᱟᱱᱛᱟᱲ ᱥᱚᱢᱟᱡᱽ ᱨᱮᱫᱚ ᱡᱟᱱᱟᱢᱚᱜ ᱠᱷᱚᱱ ᱡᱟᱦᱟᱸ ᱫᱚ ᱜᱚᱡᱚᱜ ᱫᱷᱟᱹᱵᱤᱡ ᱢᱮᱱᱟᱜᱼᱟ ᱡᱟᱦᱟ ᱫᱚ ᱜᱚᱡ ᱫᱷᱟᱹᱵᱤᱡ ᱞᱟᱹᱭ ᱞᱮᱠᱷᱟᱱ ᱫᱚ ᱵᱷᱟᱸᱰᱟᱱᱚᱜ ᱡᱟᱦᱟᱸ ᱵᱚᱱ ᱢᱮᱛᱟᱜ ᱠᱟᱱ ᱚᱸᱰᱮ ᱦᱚᱸ ᱠᱤᱪᱷᱩ ᱫᱚ ᱡᱟᱦᱟᱸ ᱫᱚ ᱨᱟᱹᱥᱠᱟᱹ ᱛᱟᱞᱟ ᱛᱮᱜᱮ ᱵᱚᱱ ᱢᱩᱪᱟᱹᱫ ᱛᱟᱵᱚᱱᱟ ᱛᱚ ᱱᱚᱜ ᱚᱝᱠᱟ ᱜᱮ ᱮᱱᱮᱡ ᱥᱮᱨᱮᱧ ᱞᱟᱹᱭ ᱞᱮᱠᱷᱟᱱ ᱫᱚ ᱡᱟᱱᱟᱢᱚᱜ ᱠᱷᱚᱱ ᱦᱚᱸ ᱵᱚᱱ ᱨᱟᱹᱥᱠᱟᱹᱜᱼᱟ ᱥᱮ ᱚᱱᱟ ᱠᱷᱚᱱ ᱦᱚᱸ ᱢᱟᱨᱟᱝ ᱢᱟᱨᱟᱝ ᱨᱟᱹᱥᱠᱟᱹ ᱡᱟᱦᱟᱸ ᱵᱚᱱ ᱢᱮᱛᱟᱜ ᱠᱟᱱ ᱥᱚᱨᱦᱟᱭ ᱨᱮ ᱥᱚᱨᱦᱟᱭ ᱨᱮ ᱟᱹᱰᱤ ᱜᱟᱱ ᱞᱮᱠᱟᱱ ᱮᱱᱮᱡ ᱥᱮᱨᱮᱧ ᱵᱚᱱ ᱪᱮᱫᱟ ᱞᱟᱠᱪᱟᱨ ᱟᱵᱚ ᱟᱹᱫᱤᱵᱟᱹᱥᱤ ᱥᱚᱢᱟᱡᱽ ᱥᱟᱶᱛᱟ ᱨᱮᱭᱟᱜ ᱞᱟᱠᱪᱟᱨ ᱥᱮᱨᱮᱧ ᱠᱚ ᱢᱮᱱᱟᱜᱼᱟ ᱡᱟᱦᱟᱸ ᱫᱚ ᱨᱮᱱᱟᱜ ᱪᱮᱫ ᱞᱮᱠᱟ ᱢᱟᱫᱷᱚᱢ ᱛᱮ ᱟᱵᱚ ᱱᱚᱣᱟ ᱥᱚᱢᱟᱡᱽ ᱨᱮ ᱟᱹᱫᱤᱵᱟᱹᱥᱤ ᱵᱚᱱ ᱥᱮᱴᱮᱨᱮᱱᱟ ᱪᱮᱠᱟ ᱞᱮᱠᱟᱛᱮ ᱟᱵᱚ ᱱᱚᱣᱟ ᱫᱤᱥᱚᱢ ᱨᱮ ᱪᱮᱫ ᱠᱟᱛᱮ ᱟᱵᱚ ᱱᱤᱛᱚᱜ ᱴᱤᱠᱟᱹ ᱦᱮᱱᱟᱜ ᱵᱚᱱᱟ ᱪᱮᱠᱟᱛᱮ ᱱᱤᱛᱚᱜ ᱱᱚᱝᱠᱟ ᱦᱮᱱᱟᱜ ᱵᱚᱱᱟ ᱟᱹᱰᱤ ᱜᱟᱱ ᱞᱟᱠᱞᱟᱠᱪᱟᱨ ᱨᱮᱭᱟᱜ ᱥᱮᱨᱮᱧ ᱵᱚᱱ ᱵᱟᱰᱟᱭ ᱧᱟᱢᱟ ᱥᱮ ᱱᱚᱜᱼᱚᱸᱭ ᱡᱮ ᱮᱱᱮᱡ ᱥᱮᱨᱮᱧ ᱨᱟᱹᱥᱠᱟᱹ ᱛᱟᱞᱟᱛᱮ ᱟᱹᱰᱤ ᱜᱟᱱ ᱡᱤᱱᱤᱥ ᱞᱟᱹᱭ ᱞᱟᱹᱯᱟᱹᱭ ᱦᱤᱡᱩᱜᱼᱟ ᱟᱨ ᱡᱟᱦᱟᱸ ᱵᱚᱱ ᱵᱟᱰᱟᱭ ᱜᱮᱭᱟ ᱟᱵᱚ ᱢᱤᱫ ᱥᱳᱢᱚᱭ ᱟᱵᱚᱨᱮᱱ ᱦᱚᱲ ᱫᱚ ᱚᱞᱚᱜ ᱯᱟᱲᱦᱟᱜ ᱢᱟ ᱤᱱᱟᱹ ᱵᱟᱝ ᱠᱚ ᱫᱟᱣ ᱵᱟᱠᱚ ᱧᱟᱢᱮᱫ ᱛᱟᱦᱮᱱᱟ ᱥᱮ ᱪᱮᱫ ᱞᱮᱠᱟ ᱛᱚ ᱟᱵᱚ ᱵᱚᱱ ᱵᱟᱰᱟᱭ ᱜᱮᱭᱟ ᱡᱮ ᱥᱮᱨᱮᱧ ᱢᱟᱫᱷᱚᱢ ᱛᱮᱜᱮ ᱟᱵᱚ ᱦᱚᱲ ᱠᱚ ᱞᱟᱹᱭ ᱥᱚᱫᱚᱨ ᱠᱚ ᱠᱟᱱ ᱛᱟᱦᱮᱱᱟ ᱛᱚ ᱱᱚᱣᱟ ᱢᱟ ᱠᱟᱞᱪᱟᱨ ᱨᱮ ᱯᱟᱲᱟᱱ ᱥᱮ ᱱᱤᱭᱟᱹ ᱪᱷᱟᱲᱟ ᱦᱚᱸ ᱡᱟᱦᱟᱸ ᱵᱟᱯᱞᱟ ᱠᱚᱨᱮ ᱮᱱᱮᱡ ᱥᱮᱨᱮᱧ ᱨᱟᱹᱥᱠᱟᱹ ᱫᱚ ᱟᱹᱰᱤ ᱨᱟᱹᱥᱠᱟᱹ ᱜᱮ ᱟᱹᱭᱠᱟᱹᱜᱼᱟ ᱫᱚᱝ ᱜᱚᱰᱟ ᱨᱮ ᱫᱚᱝ ᱞᱮᱠᱟ ᱟᱹᱰᱤ ᱜᱟᱱ ᱠᱩᱲᱤᱼᱠᱚᱲᱟ ᱮᱱᱮᱡ ᱥᱮᱨᱮᱧ ᱥᱮ ᱵᱟᱞᱟᱭᱟ ᱡᱚᱦᱟᱨ ᱠᱚᱨᱮ ᱦᱚᱸ ᱟᱹᱰᱤ ᱜᱟᱱ ᱵᱟᱞᱟᱭᱟ ᱮᱱᱮᱡ ᱥᱮᱨᱮᱧ ᱧᱟᱯᱟᱢᱟ ᱟᱹᱰᱤ ᱜᱟᱱ ᱮᱯᱮᱥᱮᱫ ᱥᱮᱨᱮᱧ ᱢᱮᱱᱟᱜᱼᱟ ᱟᱹᱰᱤ ᱜᱟᱱ ᱱᱚᱝᱠᱟ ᱡᱟᱦᱟᱸ ᱫᱚ ᱦᱚᱲᱢᱚ ᱡᱤᱣᱤ ᱨᱮ ᱢᱟᱭᱟᱢ ᱡᱟᱦᱟᱸ ᱫᱚ ᱪᱤᱦᱤᱞ ᱪᱤᱯᱤᱞ ᱵᱟᱲᱟᱭᱟ ᱨᱟᱹᱥᱠᱟᱹ ᱛᱮ ᱟᱫᱚ ᱱᱤᱭᱟᱹ ᱠᱚ ᱨᱟᱹᱥᱠᱟᱹ ᱫᱚ ᱢᱚᱪᱟ ᱛᱮ ᱛᱤᱱᱟᱹᱜ ᱜᱟᱱ ᱞᱟᱹᱭᱼᱟ ᱡᱩᱫᱤ ᱟᱠᱷᱲᱟ ᱛᱟᱞᱟᱛᱮ ᱡᱩᱫᱤ ᱮᱱᱮᱡ ᱠᱟᱛᱮᱧ ᱞᱟᱹᱭ ᱠᱮᱭᱟ ᱛᱟᱦᱚᱞᱮ ᱛᱤ ᱦᱩᱞᱟᱹᱣ ᱟᱛᱮ ᱰᱟᱸᱰᱟ ᱦᱤᱞᱟᱹᱣ ᱟᱛᱮ ᱟᱨ ᱛᱟᱭᱚᱢ ᱥᱮᱫ ᱯᱟᱥᱠᱟᱣ ᱟᱛᱮ ᱪᱮᱫ ᱞᱮᱠᱟ ᱛᱤ ᱠᱚ ᱦᱤᱞᱟᱹᱣ ᱟᱛᱮᱧ ᱞᱟᱹᱭ ᱠᱮᱭᱟ ᱡᱮ ᱧᱮᱞ ᱛᱮᱦᱚᱢ ᱵᱩᱡᱷᱟᱹᱣ ᱫᱟᱲᱮ ᱠᱮᱭᱟ